ᱦᱮᱞᱳ ᱟᱹᱞᱤᱧ ᱫᱚ ᱯᱚᱞᱟᱥᱰᱤᱦᱟᱹ ᱠᱷᱚᱱ ᱥᱟᱫᱚᱨᱤ ᱢᱟᱱᱰᱤᱞᱤᱧ ᱞᱟᱹᱭᱮᱫᱼᱟ ᱟᱹᱵᱤᱱ ᱫᱚ ᱰᱟᱠᱛᱟᱨ ᱵᱟᱵᱩ ᱛᱚ ᱢᱟᱨᱟᱝᱤᱡ ᱮᱸᱜ ᱯᱚᱥᱪᱤᱢ ᱵᱟᱝᱞᱟ ᱨᱮᱱ ᱚᱱᱟ ᱦᱚᱸᱥᱯᱤᱴᱟᱞ ᱨᱮ ᱪᱮᱫ ᱞᱮᱠᱟ ᱵᱮᱵᱚᱥᱛᱟ ᱦᱮᱱᱟᱜ ᱟᱱ ᱟᱹᱞᱤᱧ ᱠᱟᱹᱡ ᱞᱤᱧ ᱚᱥᱩᱥᱛᱷᱚ ᱧᱚᱜ ᱜᱮᱭᱟ ᱪᱮᱫ ᱠᱚ ᱥᱩᱡᱳᱜᱽ ᱥᱩᱵᱤᱫᱟ ᱢᱮᱱᱟᱜᱼᱟ ᱦᱩᱸ

ᱦᱩᱸ ᱦᱮᱸ ᱴᱷᱤᱠ ᱜᱮᱭᱟ ᱛᱟᱦᱞᱮ ᱦᱩᱸ

ᱞᱟᱜᱟᱣ ᱥᱮ ᱡᱚᱢ ᱠᱚᱴᱮᱡ ᱞᱟᱜᱟᱣ ᱨᱟᱱ ᱠᱚ ᱪᱮᱫ ᱞᱮᱠᱟ ᱵᱮᱵᱚᱦᱟᱨ ᱜᱟᱱᱚᱜᱼᱟ ᱥᱮ ᱵᱟᱝ

ᱴᱷᱤᱠ ᱜᱮᱭᱟ ᱛᱟᱦᱞᱮ ᱰᱟᱠᱛᱟᱨ ᱵᱟᱵᱩ ᱪᱟᱞᱟᱜ ᱟᱞᱤᱧ ᱟᱹᱰᱤᱼᱟᱹᱰᱤ ᱥᱟᱨᱦᱟᱣ ᱦᱮᱸ ᱛᱟᱦᱞᱮᱞᱤᱧ ᱫᱚᱦᱚᱭᱮᱜᱼᱟ